ᱦᱮᱸ ᱦᱮᱞᱳ ᱜᱚᱢᱠᱮ ᱡᱚᱦᱟᱨ ᱜᱮ ᱟᱪᱪᱷᱟ ᱟᱹᱵᱤᱱ ᱟᱹᱵᱤᱱ ᱜᱮ ᱢᱟᱹᱞᱤᱠ ᱛᱚ ᱜᱚᱢᱠᱮ ᱛᱚ ᱟᱪᱪᱷᱟ ᱟᱪᱪᱷᱟ ᱟᱵᱚ ᱫᱚ ᱤᱧ ᱤᱧ ᱱᱟᱦᱟᱸᱜ ᱦᱳᱭ ᱤᱧᱟᱹᱜ ᱧᱩᱛᱩᱢ ᱫᱚ ᱦᱩᱭᱩᱜ ᱠᱟᱱᱟ ᱪᱷᱛᱨᱚᱯᱚᱛᱤ ᱥᱚᱨᱮᱱ ᱟᱫᱚ ᱟᱹᱵᱤᱱ ᱢᱟᱹᱞᱤᱠ ᱢᱮᱱᱛᱮ ᱯᱷᱳᱱᱟᱜ ᱵᱮᱱᱟ ᱟᱹᱵᱤᱱ ᱟᱫᱚ ᱢᱟᱥᱮ ᱪᱮᱫ ᱞᱮᱠᱟ ᱱᱚᱣᱟ ᱥᱩᱨ ᱨᱮ ᱪᱮᱫ ᱪᱮᱫ ᱵᱟᱦᱟ ᱫᱟᱨᱮ ᱠᱚ ᱢᱮᱱᱟᱜᱼᱟ ᱪᱮᱫ ᱪᱮᱫ ᱮᱢᱟᱱ ᱛᱮᱢᱟᱱ ᱟᱪᱪᱷᱟ ᱟᱪᱪᱷᱟ ᱦᱮᱸ ᱦᱮᱸ ᱦᱳᱭ ᱟᱫᱚ ᱵᱟᱦᱟ ᱫᱚ ᱚᱱᱠᱟ ᱫᱚ ᱢᱟᱱᱮ ᱢᱤᱫ ᱫᱷᱟᱣ ᱨᱮ ᱚᱠᱟ ᱞᱮᱠᱟ ᱢᱟᱱᱮ ᱯᱟᱨ ᱵᱟᱦᱟ ᱫᱟᱨᱮ ᱨᱮᱱᱟᱜ ᱫᱟᱢ ᱪᱮ ᱥᱮ ᱚᱠᱟ ᱞᱮᱠᱟ ᱯᱮ ᱮᱢᱚᱜ ᱠᱟᱱᱟ ᱚᱱᱟᱫᱚ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱴᱷᱤᱠ ᱟᱪᱪᱷᱟ ᱴᱷᱤᱠ ᱟᱪᱪᱷᱟ ᱚᱱᱟ ᱥᱟᱶᱛᱮ ᱟᱨᱦᱚᱸ ᱢᱤᱫ ᱠᱟᱛᱷᱟ ᱞᱤᱧ ᱠᱩᱞᱤ ᱧᱚᱜ ᱵᱤᱱᱟ ᱠᱟᱹᱴᱤᱡ ᱱᱚᱜᱼᱚᱭ ᱪᱟᱨᱟ ᱦᱟᱸᱜ ᱡᱟᱦᱟᱸ ᱢᱮᱛᱟᱜ ᱠᱟᱱᱟ ᱱᱚᱣᱟ ᱥᱤᱛᱩᱝ ᱠᱚ ᱦᱩᱭᱱᱟ ᱵᱟᱝᱠᱷᱟᱱ ᱠᱟᱭᱨᱟ ᱠᱚ ᱦᱩᱭᱱᱟ ᱵᱟᱝᱠᱷᱟᱱ ᱱᱚᱜᱼᱚ ᱱᱟ ᱡᱟᱦᱟᱸᱭ ᱜᱮ ᱦᱟᱸᱜ ᱛᱟᱨ ᱢᱟᱱᱮ ᱟᱨᱦᱚᱸ ᱮᱢᱟᱱ ᱛᱮᱢᱟᱱ ᱵᱚᱱ ᱚᱱᱟ ᱠᱚᱦᱚᱸ ᱚᱱᱟ ᱠᱚᱦᱚᱸ ᱧᱟᱢᱚᱜ ᱠᱟᱱ ᱜᱮᱭᱟ ᱚ ᱦᱚᱸ ᱟᱪᱪᱷᱟ ᱟᱪᱪᱷᱟ ᱟᱫᱚ ᱚᱱᱟ ᱫᱟᱢ ᱠᱚᱫᱚ ᱦᱟᱸᱜ ᱫᱟᱢ ᱠᱚᱫᱚ ᱦᱟᱸᱜ ᱠᱟᱹᱴᱤᱡ ᱵᱟᱦᱟ ᱠᱷᱚᱱ ᱫᱚ ᱯᱟᱞᱮᱱ ᱚᱱᱟ ᱠᱚᱫᱚ ᱵᱟᱹᱲᱛᱤᱧᱚᱜ ᱯᱟᱞᱮᱱᱚᱜ ᱦᱮᱸ ᱦᱮᱸ ᱟᱪᱪᱷᱟ ᱴᱷᱤᱠ ᱜᱮᱭᱟ ᱵᱟᱝᱟ ᱵᱟᱝᱟ ᱵᱟᱝ ᱢᱤᱫᱴᱟᱱ ᱫᱚ ᱵᱟᱹᱞᱤᱧ ᱤᱫᱤᱭᱟ ᱟᱫᱚ ᱚᱱᱠᱟ ᱦᱟᱸᱜ ᱫᱚᱨᱠᱟᱨ ᱯᱟᱲᱟᱜ ᱠᱟᱱᱟ ᱠᱚᱢᱥᱮ ᱠᱚᱢ ᱞᱤᱧ ᱟᱹᱜᱩᱭᱟ ᱟᱫᱚ ᱴᱷᱤᱠ ᱜᱮᱭᱟ ᱟᱹᱵᱤᱱᱟᱜ ᱯᱷᱳᱱ ᱱᱚᱢᱵᱚᱨ ᱠᱟᱹᱴᱤᱡ ᱞᱟᱹᱭ ᱧᱚᱜ ᱟᱹᱞᱤᱧ ᱵᱤᱱ ᱟᱹᱞᱤᱧ ᱦᱟᱸᱜ ᱞᱤᱧ ᱪᱟᱞᱟᱜ ᱠᱟᱱᱟ ᱟᱨ ᱚᱱᱟ ᱠᱚ ᱜᱟᱞᱢᱟᱨᱟᱣ ᱴᱷᱤᱠ ᱠᱟᱛᱮᱫ ᱵᱟᱝᱠᱷᱟᱱ ᱟᱹᱞᱤᱧ ᱵᱟᱨᱦᱚᱲ ᱡᱟᱦᱟᱸᱭ ᱞᱤᱧ ᱵᱷᱮᱡᱟ ᱠᱚᱣᱟ ᱯᱮᱠ ᱠᱟᱛᱮᱫ ᱵᱷᱮᱡᱟ ᱠᱚᱵᱤᱱ ᱟᱪᱪᱷᱟ ᱴᱷᱤᱠ ᱜᱮᱭᱟ ᱢᱟ ᱦᱮᱸ ᱱᱟᱹᱭᱤᱱ ᱚᱣᱟᱱ ᱥᱮᱵᱷᱮᱱ ᱮᱭᱤᱴ ᱥᱮᱵᱷᱮᱱ ᱮᱭᱤᱴ ᱛᱷᱨᱤ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱛᱚᱵᱮ ᱫᱚ ᱦᱳᱭ ᱟᱫᱚ ᱢᱟᱢᱟ ᱚᱱᱟ ᱜᱮᱞᱤᱧ ᱠᱩᱞᱤ ᱠᱮᱫ ᱵᱤᱱᱟ ᱠᱟᱹᱴᱤᱡ ᱦᱳᱭ ᱦᱳᱭ ᱢᱟ ᱢᱟ ᱴᱷᱤᱠ ᱜᱮᱭᱟ ᱢᱟ ᱟᱹᱰᱤ ᱟᱹᱰᱤ ᱫᱷᱚᱱᱱᱚᱵᱟᱫᱽ ᱢᱟ ᱫᱚᱦᱚᱭᱵᱤᱱ ᱫᱚᱦᱚᱭᱵᱤᱱ ᱴᱷᱤᱠ ᱴᱷᱤᱠ ᱦᱮᱸ